ᱟᱢ ᱪᱮᱫ ᱮᱱᱮᱡ ᱥᱮᱨᱮᱧ ᱮᱢ ᱵᱟᱲᱟᱭ ᱜᱮᱭᱟ ᱟᱨ ᱚᱠᱟ ᱚᱠᱟ ᱥᱚᱢᱳᱭ ᱪᱮᱫ ᱠᱚᱯᱮ ᱮᱱᱮᱡ ᱥᱮᱨᱮᱧᱟ ᱦᱮᱸ ᱤᱧ ᱮᱱᱮᱡ ᱥᱮᱨᱮᱧ ᱤᱧ ᱵᱟᱰᱟᱭ ᱜᱮᱭᱟ ᱥᱚᱨᱦᱟᱭ ᱥᱚᱢᱳᱭ ᱫᱚ ᱥᱚᱨᱦᱟᱭ ᱞᱮ ᱮᱱᱮᱡᱼᱟ ᱟᱨ ᱵᱟᱯᱞᱟ ᱥᱚᱢᱳᱭ ᱫᱚ ᱫᱚᱝ ᱞᱮ ᱮᱱᱮᱡᱼᱟ ᱫᱚᱝ ᱨᱮᱫᱚ ᱤᱭᱟᱹ ᱠᱷᱚᱡ ᱞᱮ ᱩᱰᱩᱠᱚᱜᱼᱟ ᱚᱲᱟᱜ ᱠᱷᱚᱡ ᱞᱮ ᱮᱱᱮᱡ ᱩᱰᱩᱠᱚᱜᱼᱟ ᱮᱱᱮᱡ ᱪᱟᱞᱟᱜ ᱟᱞᱮ ᱵᱟᱲᱜᱮ ᱥᱮᱫ ᱨᱮ ᱚᱱᱛᱮ ᱨᱮ ᱞᱮ ᱮᱱᱮᱡ ᱵᱟᱲᱟ ᱠᱟᱛᱮ ᱟᱨᱦᱚᱸ ᱞᱮ ᱦᱤᱡᱩᱜᱼᱟ ᱚᱲᱟᱜ ᱥᱮᱡ ᱟᱨ ᱵᱟᱦᱟ ᱨᱮᱫᱚ ᱡᱟᱦᱮᱨ ᱞᱮ ᱪᱟᱞᱟᱜᱼᱟ ᱡᱟᱦᱮᱨ ᱠᱷᱚᱡ ᱡᱟᱦᱮᱨ ᱠᱷᱚᱡ ᱱᱟᱭᱠᱮ ᱵᱟᱵᱟ ᱞᱮ ᱮᱱᱮᱡ ᱟᱹᱜᱩᱭᱮᱭᱟ ᱚᱲᱟᱜ ᱛᱮ